ᱵᱤᱡᱽᱞᱤ ᱵᱟᱹᱛᱤ ᱧᱟᱢ ᱞᱟᱹᱜᱤᱫ ᱫᱚ ᱟᱹᱰᱤ ᱟᱸᱴ ᱠᱚᱴᱷᱤᱱ ᱜᱮᱭᱟ ᱱᱚᱜᱼᱚᱭ ᱱᱚᱝᱠᱟ ᱫᱚᱨᱠᱷᱟᱥᱛᱷ ᱚᱞ ᱦᱩᱭᱩᱜᱟ ᱞᱟᱭᱤᱱ ᱚᱯᱷᱤᱥ ᱨᱮ ᱪᱟᱞᱟᱣ ᱠᱟᱛᱮ ᱡᱚᱢᱟᱭ ᱦᱩᱭᱩᱜᱼᱟ ᱛᱟᱨᱯᱚᱨᱮ ᱚᱲᱟᱜ ᱛᱮᱠᱚ ᱦᱤᱡᱩᱼᱟ ᱚᱯᱷᱤᱥᱟᱨ ᱧᱮᱞ ᱤᱫᱤᱭᱟᱠᱚ ᱛᱟᱨᱯᱚᱨᱮ ᱠᱤᱪᱷᱩ ᱯᱚᱭᱥᱟ ᱠᱚᱞᱮ ᱮᱢᱟ ᱚᱱᱟ ᱯᱚᱭᱥᱟ ᱠᱚ ᱮᱢ ᱵᱟᱲᱟ ᱞᱮᱠᱷᱟᱱ ᱫᱚ ᱚᱲᱟᱜ ᱛᱮᱠᱚ ᱦᱤᱡᱩᱜᱼᱟ ᱧᱮᱞ ᱟᱠᱚ ᱧᱮᱞ ᱠᱟᱛᱮ ᱟᱫᱚ ᱛᱚᱵᱮ ᱜᱤᱭᱟᱱ ᱠᱚ ᱟᱹᱜᱩ ᱦᱚᱴᱚ ᱠᱟᱜᱼᱟ ᱚᱲᱟᱜ ᱛᱮᱠᱚ ᱥᱮᱴ ᱦᱚᱴᱚ ᱠᱟᱜᱼᱟ ᱟᱨ ᱦᱚᱸ ᱚᱱᱟᱠᱚ ᱞᱟᱭᱤᱱ ᱠᱚ ᱪᱟᱞᱟᱣ ᱞᱮᱱ ᱛᱟᱞᱮ ᱠᱷᱟᱱ ᱫᱚ ᱵᱤᱡᱽᱞᱤ ᱵᱟᱹᱛᱤ ᱠᱚᱦᱚᱸ ᱤᱲᱤᱡᱚᱜ ᱛᱟᱞᱮᱭᱟ ᱟᱨ ᱫᱟᱜ ᱠᱚᱦᱚᱸ ᱵᱟᱝ ᱚᱰᱩᱠᱚᱜ ᱛᱟᱞᱮᱭᱟ ᱪᱟᱥ ᱟᱵᱟᱫ ᱟᱹᱰᱤ ᱴᱟᱱ ᱟᱹᱰᱤ ᱠᱚᱴᱷᱤᱱ ᱜᱮᱛᱟ ᱞᱮᱭᱟ ᱪᱟᱥ ᱟᱵᱟᱫ ᱠᱚᱦᱚᱸ